ᱟᱵᱚ ᱥᱟᱶᱛᱟ ᱨᱮ ᱟᱭᱢᱟ ᱨᱚᱠᱚᱢ ᱠᱷᱮᱞᱳᱰ ᱢᱮᱱᱟᱜ ᱠᱟᱫᱟ ᱚᱱᱟ ᱠᱷᱮᱞᱳᱰ ᱛᱮᱦᱚᱸ ᱟᱵᱚ ᱥᱟᱶᱛᱟ ᱨᱮᱱ ᱦᱚᱲ ᱦᱚᱯᱚᱱ ᱠᱚ ᱟᱹᱥᱩᱞᱚᱜ ᱠᱟᱱᱟ ᱪᱮᱫ ᱞᱮᱠᱟ ᱟᱵᱚ ᱥᱟᱶᱛᱟ ᱨᱮᱱ ᱦᱚᱲ ᱦᱚᱯᱚᱱ ᱠᱚ ᱠᱟᱹᱢᱤ ᱡᱚᱝ ᱠᱟᱛᱮ ᱠᱚ ᱟᱹᱥᱩᱞᱚᱜ ᱠᱟᱱᱟ ᱚᱱᱠᱟᱜᱮ ᱥᱟᱶᱛᱟ ᱨᱮᱱ ᱟᱭᱢᱟ ᱥᱟᱱᱛᱟᱲ ᱵᱚᱭᱦᱟ ᱠᱚ ᱟᱭᱢᱟ ᱨᱚᱠᱚᱢ ᱠᱷᱮᱞᱳᱰ ᱛᱟᱞᱟ ᱛᱮ ᱟᱠᱚᱣᱟᱜ ᱡᱤᱭᱚᱱ ᱠᱚ ᱠᱷᱟᱰᱟᱣᱫᱟ ᱪᱮᱫ ᱞᱮᱠᱟ ᱧᱮᱞᱚᱜ ᱠᱟᱱᱟ

ᱮᱱᱮᱡ ᱥᱮᱨᱮᱧ ᱟᱛᱮᱜ ᱯᱷᱩᱴᱵᱚᱞ ᱠᱷᱮᱞᱳᱰ ᱟᱛᱮᱜ ᱠᱨᱤᱠᱮᱴ ᱠᱷᱮᱞ ᱟᱛᱮᱜ ᱠᱟᱵᱟᱰᱤ ᱥᱮ ᱟᱭᱢᱟ ᱨᱚᱠᱚᱢ ᱥᱮ ᱟᱭᱢᱟ ᱨᱚᱠᱚᱢ ᱮᱛᱷᱞᱮᱴᱤᱠ ᱠᱚᱢᱯᱤᱴᱤᱥᱮᱱ ᱤᱵᱷᱮᱱᱴ ᱠᱚᱡ ᱢᱮᱱᱟᱜ ᱠᱟᱫᱟ ᱚᱱᱟᱨᱮ ᱥᱮᱱ ᱠᱟᱛᱮ ᱩᱱᱠᱩ ᱚᱸᱰᱮ ᱴᱷᱟᱶ ᱮᱢ ᱠᱟᱛᱮ ᱟᱭᱢᱟ ᱨᱚᱠᱚᱢ ᱥᱤᱨᱯᱟᱹ ᱠᱚ ᱧᱟᱢᱫᱟ ᱟᱨ ᱚᱱᱟ ᱥᱤᱨᱯᱟᱹ ᱛᱮᱜᱮ ᱟᱠᱚᱣᱟᱜ ᱡᱤᱭᱚᱱ ᱠᱚ ᱠᱷᱟᱱᱰᱟᱣ ᱫᱟ ᱪᱮᱫ ᱞᱮᱠᱟ ᱧᱮᱞᱚᱜ ᱠᱟᱱᱟ ᱱᱮᱛᱟᱨ ᱟᱹᱰᱤ ᱵᱮᱥ ᱵᱮᱥ ᱠᱷᱮᱞᱣᱟᱲ ᱠᱚᱡ ᱠᱚ ᱨᱟᱠᱟᱵ ᱠᱟᱱᱟ ᱟᱨ ᱡᱟᱦᱟᱸᱭ ᱵᱮᱥ ᱠᱚ ᱠᱷᱮᱞᱚᱜ ᱠᱟᱱᱟ ᱟᱨ ᱟᱹᱰᱤ ᱢᱚᱡᱽ ᱠᱷᱮᱞ ᱫᱟᱲᱮᱭᱟᱜ ᱠᱟᱱᱟ ᱩᱱᱠᱩ ᱠᱚᱫᱚ ᱢᱤᱫ ᱢᱤᱫ ᱥᱮᱨᱢᱟ ᱨᱮ ᱟᱭᱢᱟ ᱠᱟᱹᱣᱰᱤ ᱠᱚ ᱨᱳᱡᱽᱜᱟᱨ ᱫᱟ ᱟᱨ ᱚᱱᱟ ᱨᱳᱡᱽᱜᱟᱨ ᱠᱟᱛᱮ ᱜᱮ

ᱡᱤᱭᱚᱱ ᱠᱚ ᱠᱷᱟᱰᱟᱣ ᱫᱟᱲᱮᱭᱟᱜ ᱠᱟᱱᱟ ᱪᱮᱫ ᱞᱮᱠᱟ ᱠᱟᱹᱢᱤ ᱡᱚᱝ ᱟᱛᱮᱜ ᱟᱭᱢᱟ ᱨᱚᱠᱚᱢ ᱠᱟᱹᱢᱤ ᱡᱚᱝ ᱠᱟᱛᱮ ᱴᱟᱠᱟ ᱯᱚᱭᱥᱟ ᱨᱳᱡᱽᱜᱟᱨ ᱠᱟᱛᱮ ᱟᱹᱵᱩ ᱵᱚᱱ ᱟᱹᱥᱩᱞᱚᱜ ᱠᱟᱱᱟ ᱚᱱᱠᱟᱜᱮ ᱠᱷᱮᱞᱳᱰ ᱛᱟᱞᱟᱛᱮ ᱠᱟᱹᱣᱰᱤ ᱨᱳᱡᱽᱜᱟᱨ ᱠᱟᱛᱮ ᱦᱚᱸ ᱟᱵᱚ ᱥᱟᱶᱛᱟ ᱨᱮᱱ ᱦᱚᱲᱠᱚ ᱯᱚᱲᱛᱟᱭᱮᱫᱟ ᱟᱨ ᱚᱱᱠᱟ ᱠᱟᱛᱮ ᱜᱮᱠᱚ ᱟᱹᱥᱩᱞᱚᱜ ᱠᱟᱱᱟ